ᱟᱵᱚ ᱯᱚᱱᱚᱛ ᱨᱮᱫᱚ ᱞᱟᱦᱟᱛᱮᱫᱚ ᱧᱮᱞᱚᱜᱚᱜ ᱠᱟᱱ ᱛᱟᱦᱮᱱᱟ ᱜᱚᱜᱚ ᱵᱟᱵᱟ ᱠᱚᱫᱚ ᱯᱟᱹᱧᱪᱤ ᱯᱟᱨᱦᱟᱲ ᱥᱮ ᱥᱩᱛᱤ ᱨᱮᱭᱟᱜ ᱠᱤᱪᱨᱤᱪ ᱠᱚᱠᱚ ᱵᱟᱸᱫᱮᱭᱮᱜ ᱛᱟᱦᱮᱱᱟ ᱟᱨ ᱫᱷᱩᱛᱤ ᱯᱟᱧᱡᱟᱵᱤ ᱠᱚᱠᱚ ᱦᱚᱨᱚᱜ ᱮᱫ ᱠᱟᱱ ᱛᱟᱦᱮᱱᱟ ᱱᱮᱛᱟᱨ ᱫᱚ ᱧᱮᱞᱚᱜᱚᱜ ᱠᱟᱱᱟ ᱟᱹᱛᱳ ᱠᱚᱨᱮ ᱦᱚᱸ ᱱᱚᱜ ᱚᱭ ᱜᱤᱫᱽᱨᱟᱹ ᱠᱚ ᱡᱤᱱᱥ ᱯᱮᱱᱴ ᱥᱮ ᱱᱟᱭᱴᱤ ᱠᱚ ᱢᱟᱱᱮ ᱵᱤᱵᱷᱤᱱᱱᱚ ᱨᱚᱠᱚᱢ ᱡᱤᱱᱤᱥ ᱠᱚ ᱨᱟᱠᱟᱵᱚᱜ ᱠᱟᱱᱟ ᱚᱱᱠᱟᱱᱟᱜ ᱠᱚ ᱦᱚᱨᱚᱜ ᱫᱟ ᱵᱚᱫᱚᱞᱚᱜ ᱫᱚ ᱧᱮᱞᱚᱜ ᱠᱟᱱᱟ